ᱦᱮᱞᱳ ᱡᱚᱦᱟᱨᱜᱮ ᱤᱧ ᱟᱨᱚᱛᱤ ᱢᱩᱨᱢᱩᱧ ᱞᱟᱹᱭᱮᱫᱼᱟ ᱱᱚᱣᱟ ᱠᱤ ᱵᱮᱱᱟᱨᱡᱤ ᱦᱳᱴᱮᱞ ᱠᱟᱱᱟ ᱦᱮᱸ ᱤᱧᱤᱧ ᱚ ᱰᱟᱨ ᱞᱮᱫ ᱯᱤᱡᱡᱟ ᱚᱱᱟ ᱫᱚ ᱵᱟᱝ ᱤᱧ ᱦᱟᱛᱟᱣᱟ ᱚᱱᱟ ᱵᱚᱫᱚᱞ ᱛᱮ ᱪᱤᱠᱮᱱ ᱵᱨᱤᱭᱟᱱᱤ ᱠᱩᱞ ᱵᱮᱱ ᱡᱚᱦᱟᱨ ᱜᱮ